ᱦᱮᱸ ᱦᱟᱠᱩ ᱥᱟᱵ ᱵᱟᱨᱮᱛᱮ ᱟᱵᱚ ᱡᱟᱦᱟᱸ ᱥᱟᱯᱟᱵ ᱫᱚᱦᱚᱡᱚᱜᱟᱣ ᱡᱟᱹᱨᱩᱲ ᱢᱮᱱᱟᱜᱼᱟ ᱚᱱᱟ ᱫᱚ ᱴᱷᱤᱠ ᱴᱷᱟᱠ ᱵᱟᱵᱚᱱ ᱨᱟᱹᱠᱷᱤ ᱡᱚᱜᱟᱣ ᱮᱫᱟ ᱟᱨ ᱡᱟᱦᱟᱸ ᱟᱵᱚ ᱫᱤᱥᱚᱢ ᱨᱮ ᱦᱟᱹᱞᱤ ᱥᱮ ᱱᱤᱭᱟᱹ ᱥᱮᱨᱢᱟᱨᱮ ᱫᱟᱜ ᱡᱟᱹᱲᱤ ᱨᱮᱭᱟᱜ ᱟᱱᱟᱴ ᱯᱩᱨᱤᱵᱮᱥ ᱱᱚᱥᱴᱚᱜ ᱠᱟᱱ ᱠᱷᱟᱹᱛᱤᱨ ᱦᱚᱭᱛᱚ ᱴᱷᱤᱠ ᱥᱩᱢᱟᱹᱭ ᱨᱮ ᱫᱟᱜ ᱠᱚ ᱵᱟᱵᱚᱱ ᱧᱟᱢ ᱮᱫᱟ